ᱛᱤᱦᱤᱧᱟᱜ ᱡᱮᱜᱮᱫ ᱡᱟᱠᱟᱛ ᱨᱮ ᱥᱟᱶᱛᱟᱞᱤ ᱯᱟᱹᱨᱥᱤ ᱨᱚᱲ ᱠᱚᱫᱚ ᱟᱭᱢᱟ ᱞᱮᱠᱟ ᱥᱚᱢᱚᱥᱟ ᱥᱚᱢᱟᱫᱷᱟᱱ ᱥᱚᱢᱚᱥᱟ ᱨᱮᱠᱩ ᱥᱟᱢᱟᱝ ᱟᱠᱟᱱᱟ ᱱᱤᱭᱟᱹ ᱠᱚᱫᱚ ᱚᱞᱚᱜ ᱯᱟᱲᱦᱟᱜ ᱵᱟᱝ ᱠᱷᱟᱹᱛᱤᱨ ᱟᱨ ᱱᱤᱭᱟᱹ ᱯᱟᱹᱨᱥᱤ ᱦᱚᱸ ᱵᱟᱝ ᱩᱛᱷᱱᱟᱹᱣ ᱟᱠᱟᱱ ᱛᱟᱦᱮᱱᱟ ᱡᱟᱦᱟᱸᱭ ᱠᱩ ᱱᱤᱭᱟᱹ ᱯᱟᱹᱨᱥᱤ ᱠᱚᱨᱮ ᱠᱩᱨᱩᱢᱩᱴᱩ ᱠᱩ ᱪᱟᱞᱟᱣᱮᱫᱟ ᱩᱱᱠᱩᱦᱚᱸ ᱡᱟᱛᱮ ᱟᱨᱚ ᱞᱟᱦᱟᱥᱮᱫᱠᱩ ᱩᱛᱷᱱᱟᱹᱣ ᱫᱟᱲᱤᱭᱟᱜ ᱟᱨ ᱱᱤᱭᱟᱹ ᱯᱟᱹᱨᱥᱤ ᱡᱟᱛᱮ ᱟᱭᱢᱟ ᱞᱮᱠᱟᱛᱮ ᱠᱩᱨᱩᱢᱩᱴᱩ ᱠᱟᱛᱮᱜ ᱡᱟᱛᱮ ᱱᱤᱭᱟᱹ ᱯᱟᱹᱨᱥᱤ ᱵᱩᱱ ᱞᱟᱦᱟ ᱤᱫᱤᱭᱢᱟ ᱟᱨ ᱪᱤᱠᱤ ᱦᱚᱨᱚᱯ ᱛᱟᱞᱟᱛᱮ ᱛᱮ ᱱᱤᱭᱟᱹ ᱯᱟᱹᱨᱥᱤ ᱟᱭᱢᱟ ᱞᱮᱠᱟᱱᱟᱜ ᱞᱮᱠᱟᱛᱮᱵᱩᱱ ᱞᱟᱦᱟᱭ ᱞᱟᱹᱜᱤᱫᱵᱩᱱ ᱠᱩᱨᱩ ᱢᱩᱴᱩᱭᱟ